ᱟᱪᱪᱷᱟ ᱤᱧ ᱫᱩᱧ ᱪᱟᱹᱥᱤ ᱠᱟᱱᱟ ᱟᱞᱮ ᱱᱚᱶᱟ ᱵᱞᱚᱠ ᱯᱟᱦᱴᱟ ᱥᱮ ᱯᱚᱧᱪᱟᱭᱮᱛ ᱯᱟᱦᱚᱴᱟ ᱠᱷᱚᱱᱟᱜ ᱤᱛᱟᱹ ᱠᱚᱞᱮ ᱧᱟᱢᱟ ᱚ ᱦᱮᱸ ᱟᱪᱪᱷᱟ ᱛᱟᱦᱚᱞᱮ ᱚᱱᱟ ᱫᱚ ᱟᱫᱚ ᱪᱮᱫ ᱠᱚ ᱞᱟᱜᱟᱜᱼᱟ ᱵᱮᱱᱟᱣᱛᱮ ᱟᱪᱪᱷᱟ ᱦᱮᱸ ᱦᱮᱸ ᱟᱫᱚ ᱛᱟᱦᱞᱮ ᱱᱚᱶᱟ ᱜᱟᱹᱰᱤ ᱠᱚ ᱚᱱᱟ ᱢᱟᱫᱽᱫᱷᱚᱢ ᱛᱮ ᱩᱰᱩᱠ ᱜᱟᱱᱚᱜᱼᱟ ᱦᱮᱸ ᱦᱮᱸ ᱦᱮᱸ ᱛᱟᱦᱚᱞᱮ ᱚᱠᱛᱚ ᱱᱟᱹᱯᱤᱛ ᱡᱟᱦᱟᱸ ᱮᱱᱛᱮᱫ ᱵᱚᱨᱳ ᱪᱟᱥ ᱚᱱᱟ ᱞᱮᱠᱟᱛᱮ ᱞᱳᱱ ᱪᱟᱥ ᱫᱚ ᱟᱞᱮ ᱱᱚᱶᱟ ᱜᱷᱩᱴᱩ ᱡᱟᱭᱜᱟ ᱠᱚᱨᱮ ᱫᱚ ᱥᱤᱡᱮᱱ ᱨᱮᱜᱮ ᱦᱩᱭᱩᱜ ᱟᱛᱚ ᱟᱥᱟᱲ ᱵᱚᱸᱜᱟ ᱫᱤᱱ ᱟᱨ ᱵᱟᱹᱭᱦᱟᱹᱲ ᱠᱚᱥᱮᱫ ᱫᱚ ᱚᱱᱟᱫᱚ ᱵᱟᱹᱭᱦᱟᱹᱲ ᱦᱩᱲᱩ ᱱᱟᱦᱟᱜ ᱫᱚ ᱥᱚᱨᱱᱚ ᱠᱚ ᱦᱟᱡᱟᱨ ᱟᱴᱷᱟᱨᱚ ᱱᱚᱶᱟ ᱠᱚ ᱨᱚᱦᱚᱭᱚᱜ ᱠᱟᱱᱟ ᱦᱳᱭ ᱯᱷᱚᱞᱟᱜ ᱠᱟᱱᱟ ᱥᱚᱨᱱᱚ ᱠᱚᱫᱚ ᱵᱤᱜᱷᱟᱹᱨᱮ ᱱᱚ ᱠᱩᱭᱤᱱᱴᱟᱞ ᱵᱤᱵᱤ ᱮᱜᱟᱨᱳ ᱦᱚᱸ ᱵᱮᱥᱤ ᱜᱚᱫᱚᱜ ᱠᱟᱱᱟ ᱚᱱᱟ ᱫᱚ ᱫᱚᱥ ᱠᱩᱭᱤᱱᱴᱟᱞ ᱮ ᱛᱤᱭᱳᱜ ᱮᱫᱟ ᱟᱫᱚ ᱵᱷᱟᱜᱮ ᱜᱮ ᱧᱩᱨᱦᱟᱹᱜ ᱠᱟᱱᱟ ᱱᱟᱦᱟᱜ ᱫᱚ ᱪᱟᱥ ᱠᱚᱫᱚ ᱚᱱᱟ ᱯᱟᱣᱟᱨ ᱴᱨᱮᱞᱟᱨ ᱨᱩᱴᱟᱨ ᱛᱮᱜᱮ ᱥᱤᱜ ᱠᱟᱱᱟ ᱟᱫᱚ ᱞᱚᱜᱚᱱ ᱜᱮ ᱦᱳᱭ ᱫᱚ ᱦᱳᱭ ᱜᱚᱫᱚᱜ ᱠᱟᱱᱟ ᱦᱮᱸ ᱦᱮᱸ ᱦᱮᱸ ᱦᱳᱭ ᱦᱮᱸ ᱦᱮᱸ ᱦᱳᱭ ᱦᱳᱭ ᱠᱟᱹᱢᱤ ᱞᱚᱜᱚᱱᱚᱜ ᱠᱟᱱᱟ ᱞᱟᱦᱟᱜ ᱠᱟᱱᱟ ᱫᱷᱚᱨᱚᱱ ᱫᱤᱱ ᱫᱚ ᱤᱭᱟᱹ ᱛᱩᱲᱤ ᱟᱨ ᱱᱚᱶᱟ ᱠᱚᱨᱚᱞᱟ ᱠᱷᱚᱥᱞᱟ ᱱᱚᱶᱟ ᱠᱚ ᱪᱟᱥ ᱦᱩᱭᱩᱜᱼᱟ ᱦᱚᱸᱼᱚᱱᱟ ᱯᱚᱧᱪᱟᱭᱮᱛᱨᱮ ᱜᱩᱦᱩᱢ ᱤᱛᱟᱹ ᱠᱚᱫᱚ ᱠᱚ ᱮᱢ ᱜᱮᱭᱟ ᱟᱪᱪᱷᱟ ᱦᱮᱸ ᱟᱪᱪᱷᱟ ᱚᱠᱟ ᱞᱮᱠᱟᱛᱮ ᱧᱟᱢᱚᱜᱼᱟ ᱵᱟᱹᱵᱩ ᱠᱟᱹᱴᱤᱡ ᱮᱢ ᱞᱟᱹᱭᱟᱹᱧ ᱠᱷᱟᱱ ᱵᱷᱟᱜᱮ ᱠᱚᱜᱼᱟ ᱦᱮᱸ ᱦᱮᱸ ᱦᱮᱸ ᱦᱮᱸ ᱦᱮᱸ ᱛᱟᱦᱚᱞᱮ ᱟᱫᱚ ᱱᱚᱣᱟ ᱵᱤᱥ ᱠᱚᱫᱚ ᱛᱟᱦᱚᱞᱮ ᱧᱟᱢᱚᱜ ᱟᱥᱮ ᱵᱟᱝ ᱟᱪᱪᱷᱟ ᱟᱪᱪᱷᱟ ᱟᱪᱪᱷᱟ ᱛᱟᱦᱚᱞᱮ ᱵᱟᱹᱵᱩ ᱟᱢᱜᱮ ᱦᱩᱲᱩ ᱛᱚ ᱯᱚᱴᱮ ᱟᱠᱟᱱᱟ ᱠᱟᱹᱴᱤᱡ ᱵᱷᱤᱴᱟᱢᱤᱱ ᱠᱚ ᱟᱨ ᱵᱤᱥ ᱠᱚ ᱞᱟᱹᱭ ᱫᱟᱹᱧ ᱮᱟᱜ ᱠᱷᱟᱱ ᱵᱷᱟᱜᱮ ᱠᱚᱜᱼᱟ ᱚᱱᱟ ᱠᱚ ᱟᱢᱟᱜ ᱯᱟᱨᱯᱟᱥ ᱛᱮᱢ ᱩᱰᱩᱝ ᱫᱟᱲᱮᱭᱟᱹᱧᱼᱟ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱦᱮᱸ ᱦᱮᱸ ᱚᱱᱟ ᱦᱚᱸ ᱵᱷᱟᱹᱜᱮ ᱠᱷᱚᱵᱚᱨ ᱜᱮᱢ ᱞᱟᱹᱭ ᱟᱹᱫᱤᱧᱟ ᱛᱷᱚᱲᱟ ᱯᱟᱪᱟᱨ ᱛᱚ ᱞᱟᱜᱟᱜᱼᱟ ᱟᱫᱚ ᱟᱨ ᱢᱤᱫᱴᱟᱱ ᱵᱟᱰᱟᱭ ᱵᱩᱡᱷᱟᱹᱣᱤᱧ ᱠᱟᱱᱟ ᱞᱟᱹᱭ ᱮᱫᱟᱹᱧ ᱚᱱᱟ ᱢᱤᱫ ᱤᱛᱟᱹ ᱦᱩᱲᱩ ᱵᱚᱱ ᱞᱟᱭ ᱠᱮᱫᱟ ᱟᱥᱟᱲ ᱵᱚᱸᱜᱟ ᱤᱭᱟᱹ ᱛᱩᱲᱤ ᱛᱤᱞᱢᱤᱧ ᱚᱱᱟ ᱤᱛᱟᱹ ᱠᱚᱦᱚᱸ ᱧᱟᱢᱚᱜᱼᱟ ᱟᱪᱪᱷᱟ ᱦᱮᱸ ᱦᱳᱭ ᱦᱮᱸ ᱦᱮᱸ ᱦᱮᱸ ᱦᱮᱸ ᱦᱮᱸ ᱦᱮᱸ ᱛᱚᱵᱮ ᱥᱚᱨᱠᱟᱨ ᱟᱹᱰᱤᱜᱮᱭ ᱥᱟᱦᱟᱡᱡᱚ ᱟᱠᱟᱫ ᱵᱚᱱᱟᱭ ᱟᱫᱚ ᱱᱤᱛᱚᱜ ᱫᱚ ᱡᱚᱛᱚ ᱦᱚᱲ ᱱᱚᱶᱟ ᱞᱟᱹᱭᱤᱱ ᱠᱚᱫᱚ ᱵᱟᱝ ᱠᱚ ᱵᱟᱰᱟᱭᱟ ᱦᱳᱭ ᱱᱚᱜᱼᱚᱭ ᱛᱮᱦᱮᱧ ᱟᱢᱟᱜ ᱢᱚᱪᱟ ᱨᱤᱧ ᱟᱸᱡᱚᱢ ᱠᱮᱫᱟ ᱟᱹᱰᱤ ᱨᱟᱹᱥᱠᱟᱹᱜᱤᱧ ᱵᱩᱡᱷᱟᱹᱣ ᱠᱮᱫᱟ ᱟᱨᱦᱚᱸ ᱡᱟᱦᱟᱱᱟᱜ ᱠᱚ ᱱᱚᱝᱠᱟ ᱥᱩᱡᱳᱜ ᱥᱩᱵᱤᱫᱷᱟ ᱢᱮᱱᱟᱜᱼᱟᱠᱤ ᱦᱮᱸ ᱟᱪᱪᱷᱟ ᱟᱪᱪᱷᱟ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱪᱪᱷᱟ ᱛᱟᱦᱚᱞᱮ ᱴᱷᱤᱠ ᱜᱮᱭᱟ ᱟᱫᱚ ᱟᱢ ᱥᱟᱶᱜᱤᱧ ᱡᱳᱜᱟ ᱡᱳᱜᱽᱼᱟ ᱵᱟᱰᱟᱭ ᱛᱟᱦᱮᱭᱮᱱ ᱛᱤᱧᱟᱹ ᱟᱫᱚ ᱛᱮᱦᱮᱧ ᱫᱚ ᱤᱱᱠᱟᱹ ᱜᱮᱞᱟᱝ ᱨᱚᱯᱚᱲᱟ ᱱᱚᱸᱰᱮ ᱜᱮᱞᱟᱝ ᱢᱩᱪᱟᱹᱫᱟ ᱦᱮᱸ ᱢᱟ ᱫᱚᱦᱚᱭ ᱛᱟᱞᱟᱝ ᱢᱮ